ᱥᱟᱱᱛᱟᱲᱤ ᱯᱟᱹᱨᱥᱤ ᱨᱮᱭᱟᱜ ᱨᱤᱡᱷᱟᱹᱣ ᱟᱱᱟᱜ ᱩᱨᱜᱟᱹᱱ ᱫᱚ ᱤᱧ ᱴᱷᱮᱱ ᱦᱩᱭᱩᱜ ᱠᱟᱱᱟ ᱜᱟᱹᱦᱞᱟᱹ ᱟᱛᱮᱫ ᱟᱲᱟᱝ ᱥᱮ ᱨᱚᱲ ᱜᱟᱹᱦᱞᱟᱹ ᱟᱛᱮᱫ ᱨᱚᱲ ᱫᱚ ᱡᱮᱞᱮᱠᱟ ᱫᱟᱹᱭ ᱢᱟᱹᱭ ᱥᱟᱹᱜᱟᱹᱭ ᱥᱟᱹᱜᱩᱱ ᱱᱚᱣᱟ ᱫᱟᱹᱭ ᱨᱮ ᱡᱮᱞᱮᱠᱟ ᱫᱟᱹᱭ ᱨᱮ ᱜᱟᱹᱦᱞᱟᱹ ᱦᱩᱭᱩᱜ ᱠᱟᱱᱟ ᱢᱟᱹᱭ ᱨᱮᱦᱚᱸ ᱜᱟᱹᱦᱞᱟᱹ ᱱᱚᱝᱠᱟ ᱞᱮᱠᱟᱛᱮ ᱟᱹᱰᱤ ᱵᱷᱮᱜᱟᱨ ᱜᱮ ᱮᱴᱟᱜ ᱯᱟᱹᱨᱥᱤ ᱠᱷᱚᱱ ᱵᱷᱮᱜᱟᱨ ᱟᱲᱟᱝᱚᱜᱼᱟ ᱚᱱᱟᱛᱮ ᱟᱹᱰᱤ ᱤᱧ ᱴᱷᱮᱱ ᱫᱚ ᱨᱤᱡᱷᱟᱹᱣᱟᱱᱟᱜ ᱞᱮᱠᱟᱹᱧ ᱟᱹᱭᱠᱟᱹᱣᱟ